ᱦᱮᱸ ᱤᱧ ᱵᱟᱭᱵᱮᱞ ᱨᱮᱭᱟᱜ ᱯᱟᱴ ᱤᱧ ᱧᱮᱞ ᱠᱟᱫᱟ ᱡᱟᱸᱦᱟᱨᱮ ᱜᱤᱨᱡᱟᱹ ᱦᱩᱭᱩᱜᱼᱟ ᱚᱲᱟᱜ ᱨᱮᱜᱮ ᱱᱤᱭᱟᱹ ᱵᱟᱭᱵᱮᱴ ᱯᱟᱴ ᱫᱚ ᱛᱟᱸᱦᱮᱱᱟ ᱟᱨ ᱱᱤᱭᱟᱹ ᱫᱚ ᱡᱟᱸᱦᱟᱭ ᱠᱚ ᱵᱟᱠᱚ ᱧᱮᱞ ᱩᱨᱩᱢ ᱫᱟᱲᱮᱭᱟᱜᱼᱟ ᱥᱮ ᱵᱟᱠᱚ ᱤᱭᱟᱹ ᱯᱟᱲᱦᱟᱣ ᱫᱟᱲᱮᱭᱟᱜᱼᱟ ᱠᱟᱫᱟ ᱚᱱᱟ ᱫᱚ ᱨᱳᱢᱟᱱ ᱦᱚᱨᱚᱯ ᱛᱮ ᱚᱞ ᱛᱟᱸᱦᱮᱱᱟ ᱟᱨ ᱱᱚᱣᱟ ᱫᱚ ᱦᱚᱲ ᱞᱮᱠᱟ ᱜᱮᱠᱚ ᱨᱚᱲᱼᱟ ᱩᱪᱪᱟᱨᱚᱱ ᱦᱚᱸ ᱦᱚᱲ ᱫᱤᱭᱮ ᱜᱮ ᱦᱩᱭᱩᱜᱼᱟ ᱛᱳ ᱡᱟᱸᱦᱟᱭ ᱵᱟᱠᱚ ᱵᱟᱲᱟᱭᱟ ᱩᱱᱠᱩ ᱵᱟᱠᱚ ᱩᱪᱪᱟᱨᱚᱱ ᱫᱟᱲᱮᱭᱟᱜᱼᱟ ᱩᱱᱠᱩ ᱟᱭᱢᱟ ᱞᱮᱠᱟᱛᱮ ᱤᱧ ᱜᱚᱲᱚ ᱟᱠᱟᱫ ᱠᱚᱣᱟ